ᱟᱹᱞᱤᱧ ᱫᱚ

ᱦᱚᱲ ᱥᱟᱢᱟᱝ ᱠᱚᱨᱮ ᱱᱚᱝᱠᱟ ᱟᱭᱢᱟ ᱛᱮ ᱟᱭᱢᱟ ᱧᱮᱞ ᱡᱚᱝ ᱞᱟᱹᱜᱤᱫ ᱞᱮᱠᱟᱛᱮ ᱪᱤᱛᱟᱹᱨ ᱜᱚᱲᱦᱚᱱ ᱠᱚ ᱟᱹᱰᱤ ᱞᱤᱧ ᱠᱩᱥᱤᱭᱟᱜᱼᱟ ᱱᱚᱝᱠᱟᱛᱮ ᱦᱚᱲ ᱥᱟᱢᱟᱝ ᱠᱚᱨᱮᱫ ᱵᱟᱝᱢᱟ ᱟᱭᱢᱟ ᱯᱚᱨᱚᱵᱽ ᱯᱩᱱᱟᱹᱭ ᱠᱚ ᱦᱤᱡᱩᱜ ᱵᱮᱲᱟ ᱚᱠᱛᱚ ᱠᱚᱨᱮ ᱠᱟᱸᱛ ᱵᱷᱤᱛ ᱠᱚᱨᱮ ᱥᱟᱢᱱᱟ ᱵᱷᱤᱛ ᱠᱚᱨᱮ ᱱᱚᱝᱠᱟ ᱪᱤᱛᱟᱹᱨ ᱠᱚ ᱵᱮᱱᱟᱣ ᱠᱟᱛᱮᱫ ᱢᱚᱡᱽ ᱪᱤᱛᱟᱹᱨ ᱵᱮᱱᱟᱣ ᱠᱟᱛᱮᱫ ᱦᱚᱲ ᱠᱚ ᱥᱟᱢᱟᱝ ᱨᱮᱞᱤᱧ ᱥᱚᱫᱚᱨ ᱨᱮᱱᱟᱜ ᱢᱚᱡᱽ ᱠᱩᱥᱤ ᱨᱟᱹᱥᱠᱟᱹ ᱢᱮᱱᱟᱜ ᱛᱟᱹᱞᱤᱧᱟ ᱱᱚᱣᱟ ᱠᱚ ᱪᱤᱛᱟᱹᱨ ᱜᱚᱲᱦᱚᱱ ᱵᱮᱱᱟᱣ ᱠᱟᱛᱮᱫ ᱦᱚᱲ ᱠᱚᱣᱟᱜ ᱢᱚᱱᱮ ᱡᱤᱣᱤ ᱦᱚᱸ ᱠᱩᱥᱤ ᱦᱚᱪᱚᱭ ᱟᱨ ᱚᱠᱛᱚ ᱱᱟᱹᱯᱤᱛ ᱨᱮ ᱱᱚᱝᱠᱟᱱ ᱪᱤᱛᱟᱹᱨ ᱠᱚᱞᱤᱧ ᱵᱮᱱᱟᱣᱟ ᱡᱟᱦᱟᱸ ᱪᱮ ᱵᱷᱤᱛ ᱠᱚᱨᱮᱫ ᱮᱱᱮᱡ ᱥᱮᱨᱮᱧ ᱵᱟᱝᱢᱟ ᱛᱩᱢᱫᱟᱜ ᱨᱩ ᱠᱚ ᱛᱟᱦᱮᱸᱭᱟᱠᱟᱱ ᱮᱱᱮᱡ ᱥᱮᱨᱮᱧ ᱥᱟᱯᱲᱟᱣ ᱠᱟᱛᱮᱫ ᱜᱮᱠᱚ ᱡᱩᱲᱦᱟᱹᱣ ᱟᱠᱟᱫ ᱪᱤᱛᱟᱹᱨ ᱠᱚ ᱥᱚᱦᱚᱨᱟᱭ ᱠᱚᱨᱮ ᱜᱟᱹᱭ ᱰᱟᱝᱨᱟ ᱠᱷᱩᱱᱴᱟᱹᱣ ᱠᱚ ᱨᱮᱱᱟᱜ ᱪᱤᱛᱟᱹᱨ ᱠᱚᱦᱚᱸ ᱟᱭᱢᱟ ᱛᱮ ᱟᱭᱢᱟ ᱥᱟᱡᱟᱣ ᱠᱟᱛᱮᱫ ᱞᱤᱧ ᱫᱚᱦᱚ ᱠᱟᱜᱼᱟ ᱟᱨ ᱵᱟᱝᱢᱟ ᱱᱚᱝᱠᱟᱱ ᱞᱮᱰ ᱞᱤᱰᱩᱨ ᱵᱟᱦᱟ ᱱᱟᱹᱲᱤ ᱠᱚᱦᱚᱸ ᱵᱮᱱᱟᱣ ᱠᱟᱛᱮᱫ ᱵᱷᱤᱛ ᱯᱤᱸᱰᱟᱹ ᱱᱟᱯᱟᱭ ᱟᱨ ᱢᱚᱡᱽ ᱟᱨ ᱥᱚᱵᱷᱟᱭ ᱨᱮᱱᱟᱜ ᱞᱤᱧ ᱧᱮᱞ ᱦᱚᱪᱚ ᱫᱟᱲᱮᱭᱟᱜ ᱞᱟᱹᱜᱤᱫ ᱞᱮᱠᱟᱛᱮ ᱦᱚᱲ ᱠᱚ ᱥᱟᱢᱟᱝ ᱨᱮᱞᱤᱧ ᱩᱫᱩᱜ ᱥᱚᱫᱚᱨᱟ ᱚᱠᱛᱚ ᱱᱟᱹᱯᱤᱛ ᱨᱮ ᱱᱚᱜᱼᱚᱭ ᱱᱚᱝᱠᱟᱱ ᱪᱤᱛᱟᱹᱨ ᱠᱚ ᱵᱮᱱᱟᱣ ᱨᱮᱭᱟᱜ ᱟᱹᱞᱤᱧᱟᱜ ᱫᱚ ᱟᱹᱰᱤ ᱛᱮᱫ ᱚᱠᱛᱚ ᱢᱤᱢᱤᱫ ᱵᱮᱲᱟ ᱞᱤᱧ ᱠᱷᱟᱸᱰᱟᱣ ᱫᱚᱦᱚᱭᱮᱫ ᱠᱟᱱᱟ